ᱤᱯᱤᱞ ᱮᱸᱜᱮᱞ ᱵᱟᱨᱮᱛᱮ ᱫᱚ ᱟᱨᱵᱟᱝ ᱪᱮᱫ ᱞᱤᱧ ᱞᱟᱹᱭᱟ ᱢᱟᱱᱢᱤᱢᱟ ᱫᱷᱟᱨᱛᱤ ᱯᱩᱨᱤᱨᱮ ᱤᱯᱤᱞᱢᱟ ᱥᱚᱨᱚᱜᱽ ᱯᱩᱨᱤᱨᱮ ᱩᱱᱠᱩᱢᱟ ᱢᱮᱫ ᱛᱮᱢᱟ ᱵᱟᱠᱚ ᱧᱮᱞ ᱴᱷᱤᱠᱚᱜᱼᱟ ᱛᱤᱱ ᱢᱟᱨᱟᱝᱟᱠᱚ ᱛᱤᱱ ᱢᱟᱨᱟᱝ ᱫᱚ ᱵᱟᱝ ᱩᱱᱠᱩᱢᱟ ᱜᱨᱚᱦᱚ ᱪᱮ ᱩᱯᱚᱜᱨᱚᱦᱚ ᱚᱱᱟ ᱚᱱᱟᱦᱚᱸ ᱵᱟᱞᱤᱧ ᱴᱷᱤᱠᱟᱹ ᱫᱟᱲᱮᱭᱟᱜ ᱠᱟᱱᱟ ᱟᱨ ᱤᱯᱤᱞ ᱮᱸᱜᱮᱞ ᱫᱚ ᱱᱚᱝᱠᱟ ᱟᱨ ᱱᱩᱱᱟᱹᱜ ᱰᱷᱮᱨ ᱢᱮᱱᱟᱜ ᱠᱚᱣᱟ ᱟᱨ ᱚᱱᱟ ᱵᱟᱨᱮ ᱛᱮᱦᱚᱸ ᱟᱞᱤᱧᱦᱚᱸ ᱵᱟᱞᱤᱧ ᱞᱟᱹᱭ ᱫᱟᱲᱮᱭᱟᱜ ᱠᱟᱱᱟ ᱟᱨ ᱤᱯᱤᱞ ᱮᱸᱜᱮᱞ ᱫᱚ ᱥᱮᱨᱢᱟ ᱨᱮᱠᱚ ᱟᱹᱪᱩᱨᱚᱜ ᱠᱟᱱᱟ

ᱢᱟᱱᱢᱤ ᱦᱚᱸ ᱪᱮᱫ ᱞᱮᱠᱟ ᱫᱷᱟᱨᱛᱤ ᱯᱩᱨᱤᱨᱮ ᱫᱤᱥᱚᱢ ᱟᱹᱪᱩᱨᱚᱜ ᱠᱟᱱ ᱞᱮᱠᱟᱜᱮ ᱯᱟᱞᱮ ᱤᱯᱤᱞ ᱮᱸᱜᱮᱞ ᱦᱚᱸᱠᱚ ᱟᱹᱪᱩᱨᱚᱜ ᱠᱟᱱᱜᱮᱭᱟ ᱟᱨ ᱱᱩᱠᱩ ᱫᱚ ᱩᱱᱟᱹᱜ ᱰᱷᱮᱨ ᱢᱮᱱᱟᱜ ᱠᱚᱣᱟ ᱢᱮᱫ ᱛᱮᱦᱚᱸ ᱵᱟᱠᱚ ᱧᱮᱞ ᱪᱟᱵᱟᱜᱼᱟ ᱡᱟᱦᱟᱸ ᱛᱤᱱᱟᱹᱜ ᱥᱮᱬᱟᱼᱥᱮᱬᱟ ᱠᱚ ᱯᱟᱞᱮ ᱤᱱᱠᱩᱜᱮ ᱯᱟᱞᱮᱵᱚᱱ ᱧᱮᱧ ᱧᱟᱢᱮᱫ ᱠᱚᱣᱟ

ᱠᱟᱹᱡ ᱠᱚᱫᱚ ᱵᱟᱵᱚ ᱧᱮᱞ ᱫᱟᱲᱮᱭᱟᱠᱚ ᱠᱟᱱᱟ ᱚᱱᱟ ᱫᱚ ᱯᱟᱞᱮ ᱱᱮᱛᱟᱨ ᱵᱤᱜᱽᱜᱟᱱᱤ ᱠᱚ ᱡᱩᱜᱽᱛᱮ ᱚᱱᱟ ᱛᱮᱜᱮᱠᱚ ᱧᱮᱞᱚᱜ ᱠᱟᱱ ᱠᱷᱟᱱ ᱟᱨ ᱵᱟᱝᱠᱷᱟᱱ ᱢᱟ ᱩᱱᱟᱹᱜᱢᱟ ᱵᱟᱠᱚ ᱧᱮᱞ ᱪᱟᱵᱟᱜ ᱠᱟᱱᱟ

ᱤᱯᱤᱞ ᱮᱸᱜᱮᱞ ᱵᱟᱨᱮᱛᱮ ᱪᱮᱫ ᱚᱫᱷᱤᱠᱟᱨ ᱞᱤᱧ ᱞᱟᱹᱭᱟ ᱱᱤᱭᱟᱹ ᱠᱚᱜᱮ ᱡᱟᱦᱟᱸᱞᱤᱧ ᱧᱮᱧ ᱧᱟᱢᱮᱫ ᱠᱚᱣᱟ ᱤᱱᱟᱹ ᱜᱮᱞᱤᱧ ᱞᱟᱹᱭᱮᱫᱼᱟ

ᱥᱮᱨᱢᱟᱨᱮ ᱨᱤᱢᱤᱞ ᱵᱟᱝ ᱛᱟᱦᱮᱸ ᱡᱚᱦᱚᱜ ᱜᱮᱞᱤᱧ ᱧᱮᱞ ᱵᱟᱲᱟ ᱠᱚᱣᱟ

ᱤᱱᱤ ᱤᱱᱟᱹ ᱠᱚ ᱧᱮᱞ ᱠᱟᱛᱮᱫ ᱜᱮ ᱢᱚᱱᱮ ᱨᱮᱦᱚᱸ ᱟᱹᱰᱤ ᱨᱟᱹᱥᱠᱟᱹᱜᱮ ᱵᱩᱡᱷᱟᱹᱣᱚᱜᱼᱟ

ᱤᱯᱤᱞ ᱮᱸᱜᱮᱞ ᱵᱟᱨᱮᱛᱮ ᱡᱟᱹᱥᱛᱤ ᱪᱮᱫ ᱞᱤᱧ ᱞᱟᱹᱭᱟ ᱩᱱᱠᱩ ᱟᱨ ᱚᱱᱟ

ᱞᱮᱠᱟ ᱵᱤᱞᱤᱫᱼᱵᱤᱞᱤᱫ ᱠᱚ ᱧᱮᱞᱚᱜᱼᱟ ᱢᱤᱼᱢᱤᱫ ᱫᱷᱟᱣ ᱫᱚ ᱟᱫᱚ ᱟᱠᱚᱣᱟᱜ ᱯᱟᱞᱮ ᱟᱠᱚᱣᱟᱜ ᱱᱤᱡᱮᱨᱟᱜ ᱡᱩᱞᱩᱜ ᱨᱮᱭᱟᱜ ᱥᱚᱠᱛᱤ ᱢᱮᱱᱟᱜ ᱛᱟᱠᱚᱣᱟ ᱥᱮ ᱪᱮᱫ ᱨᱮᱭᱟᱜ ᱚᱱᱟᱫᱚ ᱟᱞᱤᱧ ᱱᱟᱦᱟᱜ ᱵᱟᱞᱤᱧ ᱵᱟᱰᱟᱭᱟ ᱚᱠᱚᱭᱟᱜ ᱛᱮᱠᱚ ᱢᱟᱨᱥᱟᱞᱚᱜ ᱠᱟᱱᱟ ᱚᱠᱚᱭᱟᱜ ᱛᱮᱫᱚ ᱵᱟᱝᱟ ᱩᱱᱟᱹᱜ ᱦᱟᱵᱤᱡ ᱟᱞᱤᱧ ᱵᱟᱞᱤᱧ ᱵᱟᱲᱟᱭ ᱜᱚᱫ ᱟᱠᱟᱫᱼᱟ